ᱦᱳᱭ ᱧᱮᱞᱟᱠᱟᱜᱼᱟᱹᱧ ᱪᱟᱸᱫᱳ ᱜᱟᱦᱱᱟᱜ ᱟᱨ ᱪᱟᱸᱫᱳ ᱜᱟᱦᱱᱟᱜ ᱡᱚᱠᱷᱚᱡᱽ ᱡᱟᱦᱟᱸ ᱫᱟᱨᱮ ᱵᱟᱭ ᱡᱚᱜᱼᱟ ᱚᱱᱟ ᱫᱟᱨᱮ ᱯᱮ ᱫᱷᱟᱹᱣ ᱠᱚ ᱢᱟᱜᱟ ᱠᱟᱹᱴᱤᱡᱽᱼᱠᱟᱹᱴᱤᱡᱽ ᱟᱨ ᱡᱟᱦᱟᱸᱭ ᱦᱟᱸᱜ ᱯᱮᱨᱮᱡᱽ ᱦᱚᱲᱢᱚᱭ ᱛᱟᱦᱮᱱᱟ ᱩᱱᱤᱫᱚ ᱪᱟᱸᱫᱳ ᱜᱟᱦᱱᱟᱜ ᱫᱚ ᱵᱟᱭ ᱧᱮᱞᱟ ᱵᱟᱭ ᱵᱩᱜᱤᱭᱟ ᱢᱮᱱᱟᱠᱚ ᱟᱨ ᱵᱮᱥ ᱦᱚᱲ ᱦᱚᱸ ᱚᱱᱟᱫᱚ ᱫᱟᱠᱟ ᱠᱚ ᱟᱨ ᱫᱟᱜ ᱠᱚ ᱥᱟᱥᱟᱝ ᱠᱚᱫᱚ ᱵᱟᱠᱚ ᱨᱤᱫᱟ ᱵᱟᱠᱷᱟᱱ ᱢᱮᱱᱟᱠᱚ ᱵᱟᱭ ᱵᱩᱜᱤᱭᱟ ᱚᱱᱟᱫᱚ ᱵᱟᱹᱲᱤᱡᱽ ᱡᱤᱱᱤᱥ ᱠᱟᱱᱟ ᱩᱱ ᱡᱚᱠᱷᱮᱡᱽ ᱫᱚ ᱪᱟᱸᱫᱳ ᱜᱟᱦᱱᱟᱜ ᱡᱚᱠᱷᱚᱡᱽ ᱫᱚ ᱟᱨ ᱩᱱ ᱡᱚᱠᱷᱮᱡᱽ ᱥᱮ ᱡᱟᱦᱟᱸᱛᱤᱥ ᱪᱟᱸᱫᱳᱭ ᱜᱟᱦᱱᱟᱜᱼᱟ ᱩᱱ ᱡᱚᱠᱷᱮᱡᱽ ᱫᱷᱟᱹᱨᱛᱤ ᱠᱟᱹᱴᱤᱡᱽ ᱧᱩᱛᱼᱧᱩᱛ ᱢᱟᱱᱮ ᱡᱮᱭᱥᱮ ᱠᱤ ᱨᱤᱢᱤᱞ ᱟᱠᱟᱫ ᱞᱮᱠᱟ ᱧᱮᱞᱚᱜᱼᱟ ᱟᱨ ᱩᱱ ᱡᱚᱠᱷᱚᱡᱽ ᱫᱚ ᱥᱤᱛᱩᱝ ᱦᱚᱸ ᱵᱟᱭ ᱥᱤᱛᱩᱝᱼᱟ ᱟᱨ ᱮᱥᱮᱫ ᱠᱟᱭᱟᱭ ᱢᱮᱱᱟᱠᱚ ᱪᱟᱸᱫᱳ ᱧᱤᱫᱟᱹ ᱪᱟᱸᱫᱳ ᱵᱟᱭ ᱧᱮᱞ ᱦᱚᱪᱚᱣᱟᱭᱟ ᱢᱟᱱᱮ ᱵᱟᱭ ᱢᱟᱨᱥᱟᱞ ᱦᱚᱪᱚᱣᱟᱭᱟ ᱚᱱᱟ ᱞᱟᱹᱜᱤᱫ ᱫᱚ ᱚᱱᱠᱟ ᱧᱮᱞᱚᱜᱼᱟ ᱟᱨ ᱟᱹᱰᱤ ᱪᱮᱦᱨᱟ ᱜᱮ ᱧᱮᱞᱚᱜᱼᱟ ᱧᱮᱞ ᱫᱚ ᱪᱤᱠᱟᱹᱛᱮᱥᱮ ᱥᱤᱛᱩᱝ ᱦᱚᱸ ᱵᱟᱭ ᱵᱩᱡᱷᱟᱹᱜᱼᱟ ᱫᱚ ᱧᱮᱞ ᱫᱟᱲᱮᱭᱟᱭ ᱜᱮᱭᱟᱢ ᱵᱮᱲᱟᱭ ᱧᱮᱧᱟᱢᱚᱜ ᱜᱮᱭᱟᱭ ᱚᱠᱟ ᱡᱚᱠᱷᱮᱡᱽ ᱫᱚ ᱚᱠᱟ ᱚᱠᱟ ᱡᱟᱭᱜᱟ ᱠᱷᱚᱱᱟᱜ ᱪᱚᱝ ᱚᱠᱟ ᱡᱚᱠᱷᱮᱡᱽ ᱫᱚ ᱵᱟᱭ ᱧᱮᱞᱚᱜᱼᱟ ᱟᱫᱚ ᱠᱚ ᱢᱮᱱᱟ ᱠᱤ ᱛᱮᱦᱮᱧ ᱦᱟᱸᱜ ᱜᱟᱦᱱᱟᱜᱼᱟᱭ ᱛᱚ ᱚᱱᱟ ᱞᱟᱹᱜᱤᱫ ᱛᱮ ᱚᱱᱟ ᱠᱚ ᱟᱞᱚ ᱠᱚ ᱠᱟᱹᱢᱤ ᱢᱟ ᱡᱟᱦᱟᱱᱟᱜ ᱵᱟᱭ ᱵᱩᱜᱤᱭᱟ ᱚᱱᱟ ᱠᱚ ᱵᱟᱠᱚ ᱠᱟᱹᱢᱤᱭᱟ ᱟᱨ ᱡᱮᱭᱥᱮ ᱥᱟᱢᱟᱪᱟᱨ ᱠᱚᱨᱮ ᱦᱚᱸᱭ ᱞᱟᱹᱭ ᱜᱮᱭᱟ ᱤᱭᱩᱴᱩᱵᱽ ᱠᱚᱨᱮ ᱟᱨ ᱯᱮᱯᱟᱨ ᱠᱚᱨᱮ ᱦᱚᱸᱭ ᱞᱟᱹᱭ ᱜᱮᱭᱟᱭ ᱠᱤ ᱛᱮᱦᱮᱧ ᱜᱟᱦᱱᱟᱜᱼᱟᱭ ᱱᱤᱱᱟᱹᱜ ᱵᱟᱡᱮ ᱠᱷᱚᱡᱟᱜ ᱱᱤᱱᱟᱹᱜ ᱵᱟᱡᱮ ᱛᱚᱠ ᱛᱚ ᱚᱱᱟ ᱦᱤᱥᱟᱹᱵᱽ ᱠᱟᱹᱢᱤᱭᱟᱠᱚ ᱡᱟᱦᱟᱱᱟᱜ ᱢᱟᱲᱟᱝ ᱨᱮᱠᱚ ᱡᱚᱢ ᱠᱟᱜ ᱠᱷᱟᱱ ᱡᱚᱢ ᱠᱟᱜᱼᱟ ᱠᱚ ᱫᱟᱠᱟ ᱠᱚ ᱟᱨ ᱵᱟᱠᱷᱟᱡᱽ ᱩᱱ ᱡᱚᱠᱷᱚᱡᱽ ᱫᱚ ᱵᱟᱠᱚ ᱡᱚᱢᱟ ᱪᱮᱫᱟᱜ ᱥᱮ ᱩᱱ ᱡᱚᱠᱷᱮᱡᱽ ᱫᱚ ᱵᱟᱠᱚ ᱡᱚᱢᱟ ᱜᱟᱦᱱᱟᱜ ᱡᱚᱠᱷᱚᱱ ᱫᱚ ᱚᱱᱟ ᱞᱟᱹᱜᱤᱫ ᱢᱟᱲᱟᱝ ᱨᱮᱠᱚ ᱵᱟᱠᱷᱟᱱ ᱛᱟᱭᱚᱢ ᱛᱮᱠᱚ ᱡᱚᱢᱟ ᱫᱟᱠᱟ ᱠᱚ ᱫᱟᱜ ᱠᱚᱠᱚ ᱧᱩᱭᱟ